ᱡᱚᱦᱟᱨ ᱜᱮ ᱜᱚᱢᱠᱮ ᱛᱮᱦᱮᱧ ᱟᱞᱮ ᱟᱯᱮᱭᱟᱜ ᱤᱥᱴᱮᱱᱰ ᱠᱷᱚᱱ ᱜᱟᱹᱰᱤ ᱞᱮ ᱦᱟᱛᱟᱣ ᱟᱠᱟᱫᱟ ᱵᱳᱞᱯᱩᱨ ᱥᱴᱮᱥᱚᱱ ᱠᱷᱚᱱ ᱥᱟᱱᱛᱤᱱᱤᱠᱮᱛᱚᱱ ᱞᱮ ᱪᱟᱞᱟᱜ ᱠᱟᱱᱟ ᱛᱚᱵᱮ ᱛᱟᱞᱟ ᱰᱟᱦᱟᱨ ᱨᱮ ᱟᱞᱮᱭᱟᱜ ᱜᱟᱹᱰᱤ ᱠᱷᱟᱨᱟᱯ ᱮᱱ ᱛᱟᱞᱮᱭᱟ ᱛᱚᱵᱮ ᱟᱞᱮ ᱞᱮ ᱧᱮᱞ ᱠᱮᱫᱟ ᱜᱟᱹᱰᱤ ᱨᱮᱭᱟᱜ ᱚᱵᱚᱥᱛᱷᱟ ᱴᱷᱤᱠ ᱵᱟᱹᱱᱩᱜᱼᱟ ᱥᱤᱴ ᱨᱮᱭᱟᱜ ᱚᱵᱚᱥᱛᱷᱟ ᱠᱷᱟᱨᱟᱯ ᱜᱮᱭᱟ ᱟᱨ ᱛᱷᱚᱲᱟ ᱤᱧᱡᱤᱱ ᱦᱚᱸ ᱫᱩᱸᱦᱟᱹ ᱩᱰᱩᱠᱚᱜ ᱠᱟᱱᱟ ᱚᱱᱟᱛᱤᱧ ᱢᱮᱱ ᱮᱫᱟ ᱟᱞᱮ ᱞᱮ ᱫᱮᱡ ᱟᱠᱟᱱᱟ ᱟᱞᱮ ᱡᱚᱫᱤ ᱴᱷᱤᱠ ᱴᱟᱭᱤᱢᱨᱮ ᱢᱚᱸᱡᱽ ᱛᱮ ᱵᱟᱝᱞᱮ ᱫᱮᱡ ᱫᱟᱲᱮᱭᱟᱜ ᱠᱷᱟᱱ ᱱᱤᱨᱫᱤᱥᱴᱚ ᱡᱟᱭᱜᱟ ᱵᱟᱞᱮ ᱪᱟᱞᱟᱣ ᱫᱟᱲᱮ ᱠᱷᱟᱱ ᱟᱞᱮ ᱛᱟᱭᱚᱢ ᱛᱮ ᱪᱤᱠᱟᱹ ᱞᱮ ᱫᱮᱡᱚᱜᱼᱟ ᱟᱞᱮ ᱞᱮ ᱢᱮᱱ ᱦᱚᱪᱚ ᱮᱫᱟ ᱟᱯᱮ ᱡᱮᱱᱚ ᱱᱤᱭᱟᱹ ᱜᱟᱹᱰᱤ ᱴᱷᱤᱠ ᱛᱟᱵᱚᱱ ᱯᱮ ᱟᱞᱮ ᱯᱚᱨᱚᱵᱚᱨᱛᱤ ᱠᱟᱞᱨᱮ ᱟᱯᱮᱭᱟᱜ ᱜᱟᱹᱰᱤᱨᱮ ᱟᱞᱮ ᱪᱤᱠᱟ ᱞᱮ ᱫᱮᱡ ᱫᱟᱲᱮᱜᱼᱟ ᱡᱚᱸᱦᱟᱨ ᱜᱮ